ᱤᱧ ᱡᱟᱦᱟᱸ ᱦᱳᱴᱮᱞ ᱠᱷᱚᱱ ᱤᱧ ᱠᱷᱩᱥᱤ ᱞᱮᱠᱟ ᱡᱚᱢ ᱨᱮ ᱤᱧ ᱚᱰᱟᱨ ᱞᱮᱫᱟ ᱢᱮᱱᱠᱷᱟᱱ ᱤᱧ ᱠᱩᱥᱤ ᱞᱮᱠᱟᱱ ᱡᱚᱢ ᱵᱟᱠᱚ ᱮᱢ ᱫᱟᱲᱮᱭᱟᱫᱤᱧᱟ ᱟᱫᱚ ᱚᱱᱟ ᱡᱚᱢ ᱡᱟᱦᱟᱸᱭ ᱟᱜᱩ ᱦᱚᱴᱚ ᱟᱹᱫᱤᱧ ᱛᱟᱦᱮᱫ ᱩᱱᱤ ᱧᱮᱞ ᱠᱟᱛᱮᱧ ᱢᱮᱛᱟ ᱫᱮᱭᱟ ᱱᱚᱶᱟ ᱫᱚ ᱵᱟᱹᱧ ᱡᱚᱢ ᱫᱟᱲᱮᱭᱟᱜᱼᱟ ᱤᱧ ᱡᱩᱫᱤ ᱡᱩᱫᱟᱹᱱᱟᱜ ᱡᱚᱢ ᱯᱮ ᱮᱢᱟᱹᱧ ᱠᱷᱟᱡᱤᱧ ᱡᱚᱢ ᱛᱟᱯᱮᱭᱟ ᱟᱨ ᱵᱟᱝᱠᱷᱟᱱ ᱡᱟᱦᱟᱸᱧ ᱚᱰᱟᱨ ᱞᱮᱫ ᱚᱱᱟ ᱨᱮᱭᱟᱜ ᱯᱚᱭᱥᱟ ᱫᱚ ᱨᱩᱭᱟᱹᱲ ᱠᱟᱛᱤᱧ ᱯᱮ